ᱦᱮᱞᱳ ᱤᱧ ᱢᱮᱱᱚᱠᱟ ᱦᱟᱸᱥᱫᱟᱧ ᱞᱟᱹᱭᱮᱫᱟ ᱱᱤᱭᱟᱹ ᱠᱤ ᱴᱟᱴᱟ ᱱᱚᱜᱚᱨ ᱴᱨᱟᱱᱥᱯᱳᱴ ᱮᱡᱮᱱᱥᱤ ᱠᱟᱱᱟ ᱟᱞᱮ ᱵᱚᱨᱫᱷᱚᱢᱟᱱ ᱠᱷᱚᱱ ᱫᱟᱨᱡᱤᱞᱤᱝ ᱪᱟᱞᱟᱜ ᱞᱟᱹᱜᱤᱫ ᱢᱤᱫᱴᱮᱱ ᱠᱮᱯᱷᱮᱞᱮ ᱵᱩᱠᱤᱝ ᱞᱟᱹᱜᱤᱫ ᱛᱚ ᱟᱯᱮᱭᱟᱜ ᱯᱨᱳᱢᱳ ᱟᱯᱮᱭᱟᱜ ᱡᱟᱦᱟᱸ ᱯᱨᱳᱢᱳ ᱠᱳᱰ ᱛᱟᱦᱮᱸ ᱞᱮᱱᱟ ᱚᱱᱟ ᱛᱟᱞᱟᱛᱮ ᱠᱤ ᱚ ᱡᱟᱦᱟᱸ ᱨᱮᱹᱴ ᱛᱟᱦᱮᱸ ᱞᱮᱱᱟ ᱚᱱᱟᱠᱤ ᱪᱷᱟᱲ ᱢᱮᱱᱟᱜ ᱟᱠᱟᱫᱟ ᱡᱩᱫᱤ ᱚᱱᱟ ᱪᱷᱟᱲ ᱢᱮᱱᱟᱜ ᱠᱷᱟᱱ ᱛᱟᱦᱚᱞᱮ ᱟᱯ ᱛᱟᱦᱚᱞᱮ ᱟᱞᱮ ᱦᱚᱸ ᱢᱤᱫᱴᱮᱱ ᱠᱮᱯᱷᱮᱞᱮ ᱵᱩᱠᱤᱝᱟ ᱛᱚ ᱚᱱᱟᱛᱮᱜᱮ ᱟᱞᱮ ᱵᱚᱨᱫᱷᱚᱢᱟᱱ ᱠᱷᱚᱱ ᱫᱟᱨᱡᱤᱞᱤᱝ ᱞᱮ ᱪᱟᱞᱟᱜᱼᱟ ᱛᱷᱮᱝᱠᱤᱭᱩ